ᱢᱟᱞᱫᱟ ᱦᱚᱱᱚᱛ ᱨᱮ ᱡᱩᱣᱟᱹᱱ ᱠᱚᱣᱟᱜ ᱠᱤᱪᱷᱩ ᱮᱸᱴᱠᱮᱴᱚᱬᱮ ᱧᱮᱞᱚᱜ ᱠᱟᱱᱟ ᱟᱨ ᱚᱱᱟ ᱮᱸᱴᱠᱮᱴᱚᱬᱮ ᱪᱮᱞᱮᱧᱡᱽ ᱦᱩᱭᱩᱜ ᱠᱟᱱᱟ ᱠᱟᱹᱴᱤᱡ ᱠᱷᱚᱱᱟᱜ ᱵᱟᱝ ᱥᱮᱪᱮᱫ ᱥᱮᱪᱮᱫ ᱨᱮ ᱵᱟᱝ ᱠᱩᱞ ᱵᱤᱲᱤ ᱥᱤᱜᱟᱨᱮᱴ ᱵᱮᱵᱚᱦᱟᱨ ᱠᱟᱹᱢᱤ ᱠᱚᱨᱮ ᱵᱟᱝ ᱡᱚᱯᱲᱟᱜ ᱠᱟᱹᱴᱤᱡ ᱠᱷᱚᱱ ᱠᱟᱹᱢᱤᱨᱮ ᱥᱮᱞᱮᱫ ᱟᱨᱦᱚᱸ ᱮᱢᱟᱱ ᱛᱮᱭᱟᱜ